ᱤᱧᱫᱚ ᱯᱨᱮᱥᱟᱨ ᱠᱩᱠᱟᱨ ᱨᱮᱫᱚ ᱥᱤᱵᱤᱞᱤᱧ ᱜᱮᱭᱟ ᱛᱚ ᱵᱟᱝ ᱫᱚ ᱵᱟᱝ ᱛᱚ ᱚᱠᱟᱴᱟᱜ ᱥᱩᱫᱩ ᱴᱩᱠᱩᱡ ᱨᱮ ᱤᱥᱤᱱ ᱠᱟᱛᱮᱫ ᱥᱤᱵᱤᱞ ᱫᱚ ᱚᱱᱟ ᱥᱤᱵᱤᱞ ᱠᱷᱚᱡ ᱫᱚ ᱯᱨᱮᱥᱟᱨ ᱠᱩᱠᱟᱨ ᱨᱮᱫᱚ ᱠᱚᱢᱟᱣ ᱧᱚᱜ ᱜᱮᱭᱟ ᱯᱨᱮᱥᱟᱨ ᱠᱩᱠᱟᱨ ᱨᱮᱱᱟᱜ ᱥᱤᱵᱤᱞ ᱫᱚ ᱟᱨ ᱞᱟᱦᱟ ᱛᱮᱢᱟ ᱯᱨᱮᱥᱟᱨ ᱠᱩᱠᱟᱨ ᱵᱟᱝ ᱛᱟᱦᱮᱠᱟᱱ ᱛᱟᱞᱮ ᱛᱚᱠᱷᱚᱱ ᱴᱩᱠᱩᱡ ᱨᱮᱜᱮ ᱞᱮ ᱤᱥᱤᱱ ᱵᱟᱥᱟᱝᱮᱫ ᱛᱟᱦᱮᱱ ᱛᱚ ᱚᱱᱟ ᱨᱮᱜᱮ ᱢᱚᱡᱽ ᱜᱮ ᱥᱤᱵᱤᱞ ᱠᱟᱱ ᱛᱟᱦᱮᱱᱟ ᱚᱱᱟ ᱨᱮᱱᱟᱜ ᱡᱚᱢ ᱦᱮᱣᱟ ᱢᱤᱫᱴᱮᱡ ᱚᱵᱽᱵᱷᱟᱥ ᱛᱟᱦᱮᱱᱟ ᱢᱟᱱᱮ ᱡᱚᱢ ᱦᱮᱣᱟ ᱛᱮ ᱟᱨ ᱯᱨᱮᱥᱟᱨ ᱠᱩᱠᱟᱨ ᱨᱮᱱᱟᱜ ᱤᱱᱟᱹᱜ ᱥᱤᱵᱤᱞ ᱵᱟᱝ ᱵᱩᱡᱷᱟᱹᱣ ᱵᱟᱲᱟᱜᱼᱟ ᱡᱟᱦᱟᱱᱟᱜ ᱜᱮ ᱥᱤᱢ ᱩᱛᱩ ᱢᱚᱴᱚᱨ ᱞᱮ ᱵᱷᱟᱡᱟᱭ ᱥᱮ ᱫᱟᱠᱟ ᱞᱮ ᱤᱥᱤᱱ ᱤᱥᱤᱱ ᱥᱮ ᱡᱟᱦᱟᱱᱟᱜ ᱡᱤᱞ ᱞᱮ ᱩᱛᱩᱭ ᱡᱟᱦᱟᱱᱟᱜ ᱜᱮ ᱤᱥᱤᱱ ᱵᱟᱥᱟᱝ ᱞᱮᱠᱷᱟᱡ ᱯᱨᱮᱥᱟᱨ ᱠᱩᱠᱟᱨ ᱨᱮ ᱤᱱᱟᱹᱜ ᱥᱤᱵᱤᱞ ᱫᱚ ᱵᱟᱹᱧ ᱟᱭᱠᱟᱹᱣ ᱵᱟᱲᱟᱭᱟ ᱤᱧᱫᱚ ᱠᱷᱟᱹᱞᱤ ᱥᱩᱱᱩᱢ ᱛᱮ ᱢᱚᱡᱤᱧ ᱟᱹᱭᱠᱟᱹᱣᱟ ᱟᱨ ᱚᱝᱠᱟ ᱜᱮ ᱠᱷᱟᱹᱞᱤ ᱥᱩᱱᱩᱢ ᱛᱮᱜᱮ ᱢᱚᱡᱽ ᱟᱹᱭᱠᱟᱹᱣᱚᱜᱼᱟ ᱡᱚᱢ ᱨᱮᱱᱟᱜ ᱦᱚᱸ ᱡᱟᱦᱟᱱᱟᱜ ᱡᱤᱱᱤᱥ ᱜᱮ ᱵᱟᱪᱷᱟᱣ ᱡᱟᱭᱦᱳᱠ ᱱᱮᱛᱟᱨ ᱡᱩᱫᱤᱢ ᱠᱷᱤᱪᱲᱤᱭᱟ ᱥᱮᱢ ᱥᱚᱲᱮᱭᱟ ᱥᱮᱢ ᱫᱟᱠᱟᱭᱟ ᱚᱱᱟᱜᱮ ᱯᱨᱮᱥᱟᱨ ᱠᱩᱠᱟᱨ ᱨᱮᱫᱚ ᱤᱱᱟᱹᱜ ᱵᱷᱟᱹᱞᱤ ᱫᱚ ᱢᱚᱡᱽᱫᱚ ᱵᱟᱹᱧ ᱟᱹᱭᱠᱟᱹᱣ ᱵᱟᱲᱟᱭᱟ ᱮᱠᱮᱱ ᱥᱟᱢᱟᱱ ᱨᱮᱜᱮ ᱤᱥᱤᱱ ᱵᱟᱥᱟᱝ ᱟᱹᱰᱤ ᱢᱚᱡᱽᱜᱤᱧ ᱟᱹᱭᱠᱟᱹᱣᱟ